ᱢᱚᱬᱮ ᱜᱚᱴᱟᱝ ᱢᱟᱹᱦᱤᱛ ᱫᱚ ᱱᱚᱝᱠᱟ ᱯᱚᱱᱫᱨᱚ ᱟᱜᱚᱥᱴ ᱡᱟᱦᱟᱛᱤᱥ ᱡᱮ ᱟᱵᱚ ᱡᱷᱟᱱᱰᱟ ᱵᱚᱱ ᱯᱟᱨᱦᱟᱣᱮᱫᱼᱟ ᱟᱨ ᱱᱚᱣᱟᱫᱚ ᱜᱚᱴᱟ ᱵᱷᱟᱨᱚᱛᱵᱚᱨᱥᱚ ᱨᱮᱜᱮ ᱡᱷᱟᱱᱰᱟ ᱵᱚᱱ ᱯᱟᱨᱦᱟᱣᱟ ᱱᱤᱭᱟᱹ ᱦᱤᱞᱚᱜ ᱫᱚ ᱯᱚᱱᱫᱨᱚ ᱟᱜᱚᱥᱴ ᱦᱤᱞᱚᱜ ᱫᱚ ᱯᱚᱱᱫᱨᱚ ᱟᱜᱚᱥᱴ ᱩᱱᱤᱥᱚ ᱥᱟᱭᱛᱟᱞᱤᱥᱨᱮ ᱟᱵᱚ ᱵᱷᱟᱨᱚᱛ ᱡᱟᱠᱟᱛ ᱟᱡᱟᱫᱽ ᱞᱮᱱ ᱛᱟᱦᱮᱸᱠᱟᱱᱟ ᱚᱱᱟ ᱠᱷᱟᱹᱛᱤᱨᱛᱮ ᱟᱵᱚ ᱱᱚᱣᱟ ᱫᱚᱵᱚᱱ ᱢᱟᱱᱟᱣᱮᱫᱼᱟ ᱫᱚᱥᱟᱨ ᱫᱚ ᱪᱷᱟᱵᱽᱵᱤᱥ ᱡᱟᱱᱩᱣᱟᱨᱤ ᱱᱤᱭᱟᱹ ᱦᱤᱞᱚᱜ ᱫᱚ ᱟᱵᱚᱣᱟᱜ ᱵᱷᱟᱨᱚᱛᱵᱚᱨᱥ ᱜᱚᱱᱛᱚᱱᱛᱨᱚ ᱞᱮᱱ ᱛᱟᱦᱮᱱ ᱵᱟᱝᱢᱟ ᱥᱚᱝᱵᱤᱫᱷᱟᱱ ᱠᱚ ᱮᱢᱟᱱ ᱠᱚᱠᱚ ᱞᱟᱹᱜᱩᱞᱮᱫ ᱛᱟᱦᱮᱸᱠᱟᱱᱟ ᱟᱨ ᱛᱮᱥᱟᱨ ᱨᱮᱫᱚ ᱪᱳᱫᱫᱚ ᱯᱷᱮᱵᱨᱩᱣᱟᱨᱤ ᱵᱟᱝᱢᱟ ᱠᱟᱱᱟ ᱤᱠᱷᱟᱹᱱ ᱨᱮᱫᱚ ᱮᱴᱟᱜ ᱫᱤᱥᱚᱢ ᱨᱮᱫᱚ ᱜᱟᱛᱮ ᱜᱟᱯᱟᱛᱮ ᱠᱚᱠᱚ ᱢᱤᱞᱚᱱ ᱢᱤᱫᱚᱜᱼᱟ ᱢᱮᱱᱠᱷᱟᱱ ᱡᱟᱭᱜᱟ ᱨᱮᱫᱚ ᱟᱵᱚ ᱫᱚ ᱟᱭᱳᱼᱵᱟᱵᱟ ᱠᱚ ᱢᱟᱱᱟᱣ ᱠᱚ ᱫᱚᱨᱠᱟᱨ ᱪᱮᱫᱟᱜ ᱥᱮ ᱩᱱᱠᱩ ᱦᱚᱛᱮ ᱛᱮᱜᱮ ᱟᱵᱚ ᱱᱚᱣᱟ ᱫᱷᱟᱹᱨᱛᱤ ᱯᱩᱨᱤ ᱵᱚᱱ ᱞᱮᱵᱮᱫ ᱫᱟᱲᱮ ᱟᱠᱟᱫᱼᱟ

ᱯᱩᱱ ᱨᱮᱫᱚ ᱫᱩ ᱚᱠᱴᱚᱵᱚᱨ ᱵᱟᱝᱢᱟ ᱢᱚᱦᱟᱛᱢᱟ ᱜᱟᱱᱫᱷᱤᱭᱟᱜ ᱡᱟᱱᱟᱢ ᱢᱟᱹᱦᱤᱛ ᱠᱟᱱᱟ ᱩᱱᱤᱫᱚ ᱟᱵᱚᱭᱤᱡ ᱨᱟᱥᱴᱨᱚ ᱯᱤᱛᱟ ᱠᱟᱱᱟᱭ ᱟᱫᱚ ᱚᱱᱠᱟ ᱞᱮᱠᱟᱛᱮ ᱩᱱᱤ ᱦᱚᱸᱵᱚᱱ ᱩᱭᱦᱟᱹᱨᱮ ᱜᱮᱭᱟ ᱟᱨ ᱢᱚᱬᱮ ᱞᱮᱠᱟ ᱛᱮᱫᱚ ᱯᱟᱸᱪ ᱡᱩᱱ ᱯᱟᱸᱪ ᱡᱩᱱ ᱦᱚᱸ ᱟᱵᱚ ᱠᱚ ᱞᱟᱹᱜᱤᱫ ᱟᱹᱰᱤ ᱢᱚᱦᱚᱛᱚ ᱯᱩᱨᱱᱚ ᱢᱟᱹᱦᱤᱛ ᱠᱟᱱ ᱜᱮᱭᱟ ᱪᱮᱫᱟᱜ ᱥᱮ ᱱᱚᱣᱟ ᱦᱤᱞᱚᱜ ᱟᱵᱚᱫᱚ ᱵᱤᱥᱥᱚ ᱯᱚᱨᱡᱟᱵᱚᱨᱚ ᱫᱤᱵᱚᱥ ᱵᱚ ᱢᱟᱱᱟᱣᱮᱫᱟ ᱟᱨ ᱵᱤᱥᱥᱚ ᱯᱚᱨᱡᱟᱵᱚᱨᱱ ᱫᱤᱥᱚᱵᱚᱥ ᱨᱮᱫᱚ ᱟᱵᱚ ᱫᱟᱨᱮ ᱠᱚ ᱮᱢᱟᱱ ᱠᱚᱵᱚ ᱨᱚᱦᱚᱭᱟ ᱵᱟᱝᱢᱟ ᱱᱚᱣᱟ ᱦᱚᱸ ᱟᱵᱚ ᱫᱤᱥᱚᱢ ᱞᱟᱹᱜᱤᱫ ᱟᱹᱰᱤ ᱜᱮ ᱞᱟᱹᱠᱛᱤ ᱠᱟᱱᱟ